ᱠᱟᱹᱴᱤᱡ ᱠᱷᱚᱡᱜᱮ ᱢᱤᱫᱴᱮᱡ ᱥᱚᱯᱱᱚ ᱛᱟᱦᱮᱸ ᱠᱟᱱ ᱛᱤᱧᱟ ᱡᱮ ᱤᱧ ᱠᱷᱮᱞᱣᱟᱲ ᱤᱧ ᱵᱮᱱᱟᱜᱼᱟ ᱛᱚ ᱟᱹᱰᱤ ᱞᱟᱹᱴᱩ ᱠᱷᱮᱞᱣᱟᱲ ᱤᱧ ᱵᱮᱱᱟᱜᱼᱟ ᱛᱚ ᱥᱟᱹᱨᱤᱜᱮ ᱚᱱᱟ ᱥᱚᱯᱱᱚ ᱯᱩᱨᱚᱱ ᱠᱟᱱ ᱛᱤᱧᱟ ᱡᱮ ᱠᱷᱮᱞᱣᱟᱲ ᱤᱧ ᱛᱟᱦᱮᱸ ᱠᱟᱱᱟ ᱛᱚ ᱱᱤᱛᱚᱜ ᱫᱚ ᱤᱧ ᱠᱳᱪ ᱢᱟᱱᱮ ᱠᱳᱪ ᱤᱧ ᱠᱚᱨᱟᱣᱮᱫᱟ ᱮᱵᱟᱨ ᱟᱞᱮ ᱡᱮ ᱰᱤᱥᱴᱤᱠ ᱢᱮᱱᱟᱜᱼᱟ ᱩᱛᱛᱚᱨ ᱫᱤᱱᱟᱡᱽᱯᱩᱨ ᱰᱤᱥᱴᱤᱠ ᱱᱤᱭᱟᱹᱨᱮ ᱤᱧᱦᱚᱸ ᱢᱤᱫ ᱦᱚᱲ ᱠᱳᱪ ᱠᱟᱹᱱᱟᱹᱧ ᱡᱮ ᱰᱤᱥᱴᱤᱠ ᱨᱮᱱ ᱠᱳᱪ ᱠᱟᱱ ᱜᱤᱭᱟᱹᱧ ᱛᱚ ᱤᱧᱫᱚ ᱵᱷᱚᱞᱤᱵᱚᱞ ᱠᱷᱳᱸ ᱠᱷᱳᱸ ᱯᱷᱩᱴᱵᱚᱞ ᱮᱛᱷᱤᱞᱮᱴᱤᱠᱥ ᱡᱚᱛᱚᱜᱮᱧ ᱠᱚᱨᱟᱣ ᱵᱟᱲᱟᱭᱮᱜ ᱠᱚᱣᱟ ᱡᱚᱛᱚ ᱠᱤᱪᱷᱩᱧ ᱥᱤᱠᱠᱷᱟᱧ ᱮᱢᱟᱣᱠᱚ ᱠᱟᱱᱟ ᱜᱤᱫᱽᱨᱟᱹ ᱠᱚ ᱛᱚ ᱮᱵᱟᱨ ᱤᱧ ᱠᱚᱪ ᱦᱩᱭ ᱯᱚᱨᱮ ᱤᱧᱴᱷᱮᱡ ᱯᱨᱮᱠᱴᱤᱥ ᱢᱟᱱᱮ ᱜᱳᱴᱟ ᱰᱤᱥᱴᱤᱠ ᱠᱷᱚᱡ ᱠᱚ ᱦᱤᱡᱩᱜ ᱠᱟᱱᱟ ᱟᱭᱢᱟ ᱠᱩᱲᱤ ᱠᱚᱲᱟ ᱡᱚᱛᱚ ᱦᱚᱲ ᱫᱤᱠᱩ ᱥᱟᱱᱟᱢ ᱠᱚᱜᱮ ᱠᱚ ᱦᱤᱡᱩᱜ ᱠᱟᱱᱟ ᱢᱤᱫᱵᱟᱨ ᱢᱤᱫᱵᱟᱨ ᱚᱠᱚᱭ ᱚᱠᱚᱭᱟᱜ ᱤᱵᱷᱮᱱᱴ ᱠᱟᱱᱟ ᱡᱮ ᱚᱠᱚᱭᱫᱚ ᱯᱷᱩᱴᱵᱚᱞ ᱚᱠᱚᱭᱫᱚ ᱠᱨᱤᱠᱮᱴ ᱚᱠᱚᱭ ᱫᱚ ᱠᱷᱳᱸ ᱠᱷᱳᱸ ᱵᱷᱚᱞᱤᱵᱚᱞ ᱥᱟᱱᱟᱢ ᱫᱚ ᱟᱞᱟᱫᱟ ᱟᱞᱟᱫᱟ ᱮᱵᱟᱨ ᱢᱤᱫ ᱵᱟᱨ ᱦᱚᱲ ᱢᱮᱱᱟᱜ ᱠᱚᱣᱟ ᱡᱮ ᱵᱟᱱᱟᱮ ᱜᱮ ᱠᱩᱥᱤ ᱥᱮ ᱯᱮᱭᱟ ᱜᱟᱛᱮ ᱠᱚ ᱜᱟᱛᱮᱜ ᱠᱟᱱᱟ ᱛᱳ ᱱᱚᱝᱠᱟ ᱟᱭᱢᱟ ᱯᱞᱮᱭᱟᱨ ᱢᱮᱱᱟᱜ ᱠᱚᱣᱟ ᱡᱮ ᱤᱧᱟᱹᱜ ᱫᱟᱨᱟᱭ ᱛᱮ ᱟᱹᱰᱤ ᱪᱮᱛᱟᱱ ᱠᱚ ᱨᱟᱠᱟᱵ ᱠᱟᱱᱟ ᱡᱮᱨᱚᱠᱚᱢ ᱵᱷᱚᱞᱤᱵᱚᱞ ᱨᱮ ᱵᱷᱚᱞᱤᱵᱚᱞ ᱠᱷᱚᱱᱟᱜ ᱢᱤᱫᱴᱮᱱ ᱠᱩᱲᱤ ᱜᱤᱫᱽᱨᱟᱹ ᱠᱟᱱᱟᱭ ᱛᱚ ᱩᱱᱤᱭᱟᱜ ᱧᱩᱛᱩᱢ ᱫᱚ ᱢᱳᱥᱩᱢᱤ ᱠᱷᱟ ᱛᱩᱱ ᱛᱚ ᱩᱱᱤ ᱫᱚ ᱱᱤᱛᱚᱜ ᱫᱚ ᱮᱥᱴᱮᱴ ᱯᱞᱮᱭᱟᱨ ᱠᱟᱱᱟᱭ ᱡᱟᱦᱟᱸᱭ ᱫᱚ ᱵᱷᱚᱞᱤᱵᱚᱞ ᱮ ᱜᱟᱛᱮᱵᱟᱲᱟᱜ ᱠᱟᱱᱟ ᱟᱨ ᱠᱷᱳᱸ ᱠᱷᱳᱸ ᱠᱷᱚᱡ ᱢᱤᱫᱴᱮᱡ ᱢᱮᱱᱟᱭᱟ ᱵᱮᱵᱤ ᱫᱮᱵ ᱥᱚᱨᱢᱟ ᱩᱱᱤ ᱦᱚᱸ ᱩᱱᱤ ᱫᱚ ᱱᱮᱥᱮᱱᱮᱞ ᱯᱨᱚᱡᱚᱱᱛᱚᱭ ᱪᱟᱞᱟᱣ ᱠᱟᱱᱟ ᱱᱮᱥᱮᱱᱮᱞ ᱨᱮ ᱜᱟᱛᱮ ᱜᱟᱛᱮ ᱵᱟᱲᱟ ᱠᱟᱱᱟᱭ ᱟᱫᱚ ᱯᱷᱩᱴᱵᱚᱞ ᱨᱮᱦᱚᱸ ᱢᱮᱱᱟᱭᱟ ᱢᱤᱫ ᱦᱚᱲ ᱢᱤᱫ ᱦᱚᱲ ᱫᱚᱵᱟᱝ ᱯᱷᱩᱴᱵᱚᱞ ᱨᱮᱫᱚ ᱟᱭᱢᱟ ᱦᱚᱲᱜᱮ ᱢᱮᱱᱟᱜ ᱠᱚᱣᱟ ᱡᱮ ᱱᱩᱠᱩ ᱫᱚ ᱡᱚᱛᱚ ᱥᱴᱮᱴ ᱞᱮᱵᱮᱞ ᱠᱚ ᱜᱟᱛᱮ ᱵᱟᱲᱟᱣ ᱠᱟᱱᱟ ᱱᱚᱝᱠᱟ ᱤᱧᱟᱹᱜ ᱫᱟᱨᱟᱭ ᱛᱮ ᱤᱧ ᱢᱤᱫᱴᱮᱡ ᱠᱳᱪ ᱦᱩᱭ ᱠᱟᱛᱮ ᱱᱩᱠᱩ ᱤᱧᱟᱹᱜ ᱤᱧ ᱠᱷᱟᱹᱛᱤᱨ ᱠᱚ ᱪᱟᱞᱟᱣ ᱠᱟᱱᱟ ᱚᱸᱰᱮ ᱡᱮ ᱤᱧᱤᱧ ᱪᱮᱫ ᱠᱟᱜ ᱠᱚᱣᱟ ᱵᱷᱟᱜᱮ ᱡᱩᱫᱟᱹ ᱩᱱᱠᱩ ᱢᱚᱡᱽ ᱜᱮᱠᱚ ᱪᱮᱫ ᱠᱟᱣᱫᱟ ᱥᱮ ᱩᱱᱠᱩ ᱠᱚ ᱪᱟᱞᱟᱣ ᱠᱟᱱᱟ ᱮᱴᱷᱞᱮᱴᱤᱠᱤᱥ ᱢᱤᱫᱴᱮᱡ ᱜᱤᱫᱽᱨᱟᱹ ᱢᱮᱱᱟᱭᱟ ᱩᱱᱤ ᱦᱚᱸ ᱩᱱᱤᱭᱟᱜ ᱧᱩᱛᱩᱢ ᱫᱚ ᱥᱳᱱᱤᱭᱟ ᱵᱚᱥᱩ ᱩᱱᱤᱫᱚ ᱮᱥᱤᱭᱟᱱ ᱜᱮᱢᱮ ᱜᱟᱛᱮᱣ ᱠᱟᱱᱟ ᱡᱟᱦᱟᱸ ᱫᱚ ᱤᱱᱴᱟᱨᱱᱮᱥᱮᱱᱮᱞ ᱛᱚ ᱩᱱᱤ ᱩᱱᱤ ᱜᱤᱫᱽᱨᱟᱹ ᱦᱚᱸ ᱠᱤᱱᱛᱩ ᱤᱧ ᱴᱷᱮᱡ ᱱᱚᱰᱮ ᱯᱨᱮᱠᱤᱥᱚᱜ ᱠᱟᱱ ᱛᱟᱦᱮᱱᱟ ᱮᱭᱵᱟᱨ ᱤᱧ ᱠᱳᱪ ᱦᱤᱥᱟᱹᱵ ᱛᱮ ᱦᱚᱜᱼᱚᱸᱭ ᱡᱮ ᱩᱱᱟᱹᱜ ᱢᱟᱨᱟᱝ ᱢᱟᱨᱟᱝ ᱡᱟᱭᱜᱟ ᱨᱮᱠᱚ ᱪᱟᱞᱟᱣ ᱠᱟᱱᱟ ᱩᱱᱟᱹᱜ ᱜᱤᱫᱽᱨᱟᱹ ᱡᱮ ᱯᱷᱩᱴᱵᱚᱞ ᱢᱟᱱᱮ ᱴᱤᱢ ᱜᱮᱢ ᱮᱛᱷᱞᱮᱴᱤᱠᱤᱥ ᱵᱤᱵᱷᱤᱱᱱᱚ ᱜᱮᱢ ᱠᱷᱚᱡ ᱩᱱᱠᱚ ᱜᱤᱫᱽᱨᱟᱹ ᱠᱚ ᱪᱟᱞᱟᱣ ᱵᱟᱲᱟᱣ ᱠᱟᱱᱟ ᱪᱟᱞᱟᱣ ᱠᱟᱱᱟ ᱤᱧ ᱤᱧ ᱤᱧ ᱞᱟᱹᱜᱤᱫ ᱛᱮ ᱤᱧ ᱠᱷᱟᱹᱛᱤᱨ ᱛᱚ ᱱᱚᱜᱼᱚᱸᱭ ᱢᱤᱫᱴᱮᱡ ᱜᱚᱨᱵᱚ ᱨᱮᱭᱟᱜ ᱵᱤᱥᱚᱭ ᱡᱮ ᱡᱚᱛᱚ ᱥᱟᱱᱟᱢ ᱦᱚᱲ ᱠᱚ ᱧᱮᱞ ᱴᱷᱤᱠ ᱠᱟᱫᱤᱧᱟ ᱡᱮ ᱦᱮᱸ ᱦᱮᱸ ᱱᱩᱭᱫᱚ ᱢᱤᱫᱴᱮᱡ ᱠᱳᱪ ᱠᱟᱱᱟᱭ ᱡᱮ ᱟᱹᱰᱤ ᱵᱷᱟᱜᱮ ᱡᱩᱫᱟᱹ ᱠᱳᱪ ᱠᱟᱱᱭ ᱡᱮ ᱩᱱᱤ ᱫᱟᱨᱟᱭ ᱛᱮ ᱱᱤᱱᱟᱹᱜ ᱰᱷᱮᱨ ᱠᱩᱲᱤ ᱪᱮᱛᱟᱱ ᱨᱮᱠᱚ ᱨᱟᱠᱟᱵ ᱫᱟᱲᱮ ᱠᱟᱫᱟ ᱩᱱᱟᱹᱜ ᱢᱟᱱᱮ ᱫᱤᱥᱚᱢ ᱫᱤᱥᱚᱢ ᱠᱚ ᱩᱡᱽᱡᱚᱞ ᱠᱟᱫᱟ ᱥᱮ ᱥᱴᱮᱴ ᱦᱚᱸᱠᱚ ᱩᱡᱽᱡᱚᱞ ᱠᱟᱫᱟ ᱱᱚᱝᱠᱟᱱᱟᱜ ᱱᱚᱝᱠᱟᱱ ᱡᱮ ᱠᱩᱲᱤ ᱜᱤᱫᱽᱨᱟᱹ ᱡᱮ ᱚᱱᱟ ᱧᱩᱛᱩᱢ ᱩᱱᱠᱩ ᱥᱟᱶ ᱥᱟᱶᱛᱮ ᱩᱱᱠᱩᱣᱟᱜ ᱧᱩᱛᱩᱢ ᱥᱟᱶ ᱥᱟᱶᱛᱮ ᱤᱧᱦᱚᱸ ᱤᱧ ᱦᱚᱸ ᱤᱧ ᱦᱚᱸᱠᱚ ᱧᱮᱞ ᱴᱷᱤᱠ ᱠᱟᱫᱤᱧᱟ ᱡᱮ ᱦᱮᱸ ᱱᱩᱭᱫᱚ ᱱᱩᱭ ᱠᱳᱪ ᱨᱮᱱ ᱯᱞᱮᱭᱟᱨ ᱠᱟᱱᱟᱠᱚ ᱱᱩᱠᱩ ᱫᱚ ᱛᱚ ᱚᱱᱟᱜᱮ ᱤᱧᱟᱹᱜ ᱟᱹᱰᱤ ᱜᱚᱨᱵᱚ ᱟᱹᱰᱤ ᱜᱚᱨᱵᱚ ᱨᱮᱭᱟᱜ ᱵᱤᱥᱚᱭ ᱠᱟᱱ ᱜᱮᱭᱟ ᱡᱮ ᱥᱟᱱᱟᱢ ᱦᱚᱲ ᱠᱚ ᱜᱚᱨᱵᱚ ᱤᱧᱟᱹ ᱤᱧᱦᱚᱸ